ᱡᱚᱦᱟᱨ ᱜᱮ ᱟᱞᱮᱭᱟᱜ ᱟᱛᱳ ᱧᱩᱛᱩᱢ ᱫᱚ ᱦᱩᱭᱩᱜ ᱠᱟᱱᱟ ᱨᱟᱱᱤᱯᱩᱨ ᱟᱞᱮᱥᱮᱫ ᱦᱚᱸ ᱮᱢᱟᱱ ᱪᱮᱫ ᱦᱚᱸ ᱵᱟᱠᱚ ᱪᱟᱥᱼᱟ ᱪᱟᱥ ᱟᱠᱚ ᱡᱚᱱᱰᱨᱟ ᱠᱚ ᱪᱟᱥᱼᱟ ᱜᱩᱦᱩᱢ ᱠᱚ ᱪᱟᱥᱼᱟ ᱟᱨ ᱟᱹᱞᱩ ᱠᱚ ᱪᱟᱥᱼᱟ ᱛᱟᱨᱯᱚᱨ ᱵᱟᱦᱟ ᱫᱟᱨᱮ ᱢᱮᱱᱟᱜᱼᱟ ᱵᱟᱦᱟ ᱠᱚ ᱪᱟᱥᱼᱟ ᱟᱨ ᱥᱮᱨᱚᱠᱚᱢ ᱫᱚ ᱪᱮᱫ ᱦᱚᱸ ᱵᱟᱹᱱᱩᱜᱼᱟ ᱵᱟᱜᱟᱱ ᱢᱮᱱᱟᱜᱼᱟ ᱟᱞᱮ ᱥᱮᱫ ᱫᱚ ᱩᱞ ᱫᱟᱨᱮ ᱠᱚ ᱢᱮᱱᱟᱜᱼᱟ ᱠᱟᱭᱨᱟ ᱫᱟᱨᱮ ᱢᱮᱱᱟᱜᱼᱟ ᱟᱨ ᱤᱱᱟᱹ ᱠᱚᱜᱮᱞᱮ ᱪᱟᱥ ᱵᱟᱲᱟᱭᱟ ᱟᱹᱞᱩ ᱠᱚ ᱡᱚᱱᱰᱨᱟ ᱱᱤᱛᱚᱜ ᱫᱚ ᱠᱩᱥᱵᱤ ᱵᱟᱦᱟ ᱠᱚ ᱪᱟᱥ ᱠᱟᱫᱟᱞᱮ ᱡᱚᱱᱰᱨᱟ ᱠᱚ ᱪᱟᱥ ᱠᱟᱜᱼᱟ ᱛᱟᱞᱮ ᱫᱟᱨᱮ ᱠᱚ ᱢᱮᱱᱟᱜᱼᱟ ᱟᱨ